ᱥᱮᱛᱟᱜ ᱵᱮᱨᱮᱫ ᱞᱮᱠᱷᱟᱱ ᱠᱷᱮᱞ ᱠᱚᱨᱮ ᱫᱚ ᱢᱚᱱᱮ ᱞᱟᱜᱟᱜ ᱜᱮᱭᱟ ᱟᱨ ᱠᱷᱮᱞ ᱞᱮᱠᱷᱟᱱ ᱫᱚ ᱟᱵᱚᱣᱟᱜ ᱵᱚᱰᱤ ᱠᱚ ᱮᱠᱥᱟᱨᱥᱟᱭᱤᱡ ᱚᱜᱼᱟ ᱟᱨ ᱡᱟᱦᱟᱱᱟᱜ ᱠᱟᱹᱢᱤ ᱠᱚᱨᱮ ᱯᱷᱩᱨᱛᱤ ᱫᱷᱟᱨᱟ ᱵᱩᱡᱷᱟᱹᱜᱼᱟ ᱟᱨ ᱦᱚᱲᱢᱚ ᱠᱚᱦᱚᱸ ᱵᱮᱥ ᱫᱷᱟᱨᱟ ᱱᱟᱜ ᱛᱟᱦᱮᱱᱟ ᱛᱟᱵᱚᱱ ᱟᱨ ᱚᱱᱠᱟ ᱢᱟ ᱦᱟᱲᱟᱢ ᱵᱩᱰᱷᱤ ᱠᱚᱢᱟ ᱵᱟᱠᱚ ᱠᱷᱮᱞᱟ ᱠᱚ ᱜᱤᱫᱽᱨᱟᱹ ᱦᱚᱲ ᱠᱚᱜᱮ ᱢᱟᱨᱟᱝ ᱦᱚᱲ ᱠᱚᱜᱮ ᱠᱷᱮᱞᱟᱵᱚᱱ ᱟᱨ ᱠᱷᱮᱞ ᱠᱟᱛᱮᱫ ᱟᱵᱚ ᱵᱮᱥ ᱥᱩᱥᱛᱷᱚ ᱫᱷᱟᱨᱟ ᱱᱟᱜ ᱵᱚᱱ ᱛᱟᱦᱮᱱᱟ ᱵᱚᱱ ᱵᱚᱰᱤ ᱨᱮ ᱨᱩᱣᱟᱹ ᱦᱟᱹᱥᱩ ᱠᱚ ᱵᱟᱝ ᱦᱩᱭᱩᱜᱼᱟ ᱛᱟᱵᱚᱱ ᱟᱨ ᱦᱚᱲᱢᱚ ᱠᱚ ᱩᱱᱟᱹᱜ ᱦᱟᱹᱥᱩ ᱵᱟᱝ ᱵᱩᱡᱷᱟᱹᱜᱼᱟ ᱟᱨ ᱟᱵᱚ ᱱᱚᱝᱠᱟ ᱮᱠᱥᱟᱨᱥᱟᱭᱤᱡᱽ ᱞᱮᱠᱟ ᱦᱚᱸ ᱦᱩᱭᱩᱜ ᱜᱮᱭᱟ ᱟᱨ ᱠᱟᱹᱢᱤ ᱠᱚᱨᱮ ᱵᱮᱥ ᱢᱚᱱᱮ ᱠᱚᱦᱚᱸ ᱞᱟᱜᱟᱜᱼᱟ ᱛᱟᱵᱚᱱ ᱟᱨ ᱚᱱᱟ ᱥᱟᱶᱛᱮ ᱩᱱᱟᱹᱜ ᱨᱩᱣᱟᱹ ᱦᱟᱥᱩ ᱠᱚ ᱵᱟᱝ ᱵᱩᱡᱷᱟᱹᱜᱼᱟ ᱛᱤ ᱡᱟᱸᱜᱟ ᱠᱚ ᱦᱟᱹᱥᱩ ᱵᱟᱝ ᱵᱩᱡᱷᱟᱹᱜᱼᱟ ᱱᱟᱜ ᱟᱨ ᱱᱚᱶᱟ ᱫᱚ ᱢᱮᱱᱠᱷᱟᱱ ᱫᱚ ᱢᱤᱫ ᱦᱤᱸᱥᱟᱹᱵᱽ ᱛᱮᱫᱚ ᱛᱟᱵᱚᱱ ᱦᱟᱸᱜ ᱮᱠᱥᱟᱨᱥᱟᱭᱤᱡᱽ ᱞᱮᱠᱟ ᱠᱟᱱᱟ ᱟᱨ ᱚᱱᱟ ᱥᱟᱶᱛᱮ ᱱᱟᱜ ᱛᱟᱵᱚᱱ ᱜᱤᱫᱽᱨᱟᱹ ᱦᱚᱲ ᱠᱚ ᱱᱤᱛᱚᱜ ᱨᱮ ᱫᱟᱹᱲ ᱵᱟᱲᱟᱭᱟᱠᱚ ᱠᱷᱮᱞ ᱵᱟᱲᱟᱭᱟᱠᱚ ᱮᱱᱠᱷᱟᱱ ᱫᱚ ᱡᱟᱦᱟᱸ ᱛᱤᱥ ᱢᱟᱨᱟᱝ ᱠᱟᱛᱮᱫ ᱦᱟᱲᱟᱢ ᱠᱟᱛᱮᱫ ᱱᱟᱜ ᱛᱟᱠᱚ ᱦᱚᱲᱢᱚ ᱠᱚ ᱵᱮᱥ ᱫᱷᱟᱨᱟ ᱛᱟᱦᱮᱱᱟ ᱟᱨ ᱚᱱᱟ ᱛᱤ ᱡᱟᱸᱜᱟ ᱠᱚ ᱵᱟᱝ ᱦᱟᱹᱥᱩ ᱠᱚᱣᱟ ᱡᱟᱦᱟᱸ ᱴᱷᱤᱴᱲᱟᱹᱜ ᱠᱚ ᱰᱟᱸᱰᱟ ᱠᱚ ᱚᱱᱠᱟ ᱦᱟᱹᱥᱩ ᱵᱟᱝ ᱵᱩᱡᱷᱟᱹᱜᱼᱟ ᱱᱤᱛᱳᱜ ᱦᱚᱯᱚᱱ ᱜᱤᱫᱽᱨᱟᱹ ᱠᱷᱚᱱ ᱜᱮ ᱠᱷᱮᱞ ᱵᱟᱲᱟᱭᱟᱢ ᱠᱷᱟᱱ ᱫᱚ ᱯᱷᱩᱨᱛᱤ ᱫᱷᱟᱨᱟᱢ ᱵᱩᱡᱷᱟᱹᱣᱟ ᱟᱨ ᱵᱚᱰᱤ ᱠᱚᱦᱚᱸ ᱵᱮᱥ ᱫᱷᱟᱨᱟ ᱱᱟᱜ ᱛᱟᱵᱚᱱ ᱛᱟᱦᱮᱱᱟ